ᱤᱧᱫᱚ ᱪᱟᱸᱫᱚ ᱜᱨᱚᱦᱚ ᱱᱚᱠᱷᱚᱛᱨᱚ ᱢᱟᱱᱮ ᱞᱟᱹᱭᱛᱮ ᱤᱯᱤᱞ ᱠᱩᱧ ᱧᱮ ᱠᱟᱜ ᱠᱚᱜᱮᱭᱟ ᱠᱤᱱᱛᱩ ᱱᱤᱭᱟᱹ ᱮᱞᱤᱭᱟᱱ ᱮᱞᱤᱭᱟᱱ ᱫᱚ ᱡᱮ ᱥᱟᱹᱨᱤᱱᱟᱜ ᱢᱮᱱᱟᱜ ᱠᱚᱜᱮᱭᱟ ᱥᱮ ᱚᱱᱟ ᱵᱟᱥᱛᱚᱵᱤᱠ ᱥᱮ ᱠᱟᱞᱯᱚᱱᱤᱠ ᱚᱱᱟᱫᱚ ᱵᱟᱹᱧ ᱞᱟᱹᱭ ᱫᱟᱲᱮᱭᱟᱜ ᱠᱟᱱᱟ ᱠᱤᱱᱛᱩ ᱤᱧ ᱞᱟᱹᱜᱤᱫ ᱫᱚ ᱦᱩᱭᱩᱜ ᱠᱟᱱᱟ ᱚᱱᱟᱠᱚ ᱢᱤᱫᱴᱮᱡ ᱠᱟᱞᱯᱚᱱᱤᱠ ᱡᱚᱜᱚᱛ ᱨᱮ ᱱᱤᱭᱟᱹ ᱡᱚᱜᱚᱛ ᱨᱮᱫᱚ ᱵᱟᱹᱱᱩᱜ ᱠᱚᱣᱟ ᱱᱤᱭᱟᱹ ᱠᱚᱫᱚ ᱦᱩᱭᱩᱜ ᱠᱟᱱᱟ ᱮᱴᱟᱜ ᱡᱚᱜᱚᱛ ᱨᱮᱱ ᱟᱨ ᱟᱵᱚ ᱱᱤᱛᱚᱝ ᱦᱚᱸ ᱵᱟᱵᱚᱱ ᱞᱟᱹᱭ ᱫᱟᱲᱮᱭᱟᱜᱼᱟ ᱡᱮ ᱮᱞᱤᱭᱟᱱ ᱠᱚ ᱦᱩᱭᱩᱜᱼᱟ ᱥᱮ ᱵᱟᱝ ᱛᱚ ᱩᱱᱫᱚ ᱤᱧ ᱫᱚ ᱤᱧᱟᱹᱜ ᱢᱮᱫ ᱥᱟᱢᱟᱝ ᱨᱮᱫᱚ ᱤᱯᱤᱞ ᱜᱤᱧ ᱧᱮᱞ ᱠᱟᱜ ᱠᱚᱣᱟ ᱜᱨᱚᱦᱚ ᱱᱚᱠᱷᱛᱨᱚ ᱦᱚᱸᱧ ᱧᱮᱞ ᱠᱟᱜ ᱠᱚᱣᱟ ᱠᱤᱱᱛᱩ ᱱᱩᱠᱩ ᱮᱞᱤᱭᱟᱱ ᱫᱚ ᱵᱟᱝ